ᱟᱵᱚ ᱥᱟᱱᱛᱟᱲ ᱥᱚᱢᱟᱡᱽ ᱨᱮᱱᱟᱜ ᱟᱹᱨᱤ ᱪᱟᱹᱨᱤ ᱞᱮᱠᱟ ᱛᱮᱫᱚ ᱵᱟᱦᱟ ᱥᱚᱦᱚᱨᱟᱭ ᱫᱚᱝ ᱞᱟᱜᱽᱲᱮ ᱫᱟᱥᱟᱸᱭ ᱰᱟᱱᱴᱷᱟ ᱮᱢᱟᱱ ᱮᱢᱟᱱ ᱮᱱᱮᱡ ᱥᱮᱨᱮᱧ ᱠᱚ ᱢᱮᱱᱟᱜᱼᱟ ᱛᱚ ᱟᱵᱚᱣᱟᱜ ᱥᱟᱱᱛᱟᱞ ᱥᱚᱢᱟᱡᱽ ᱨᱮᱱᱟᱜ ᱫᱚ ᱚᱱᱟᱠᱚ ᱜᱮ ᱠᱟᱱᱟ ᱛᱳ ᱱᱟᱦᱟᱜ ᱱᱟᱦᱟᱜ ᱱᱟᱦᱟᱜ ᱡᱩᱜᱽ ᱨᱮᱫᱚ ᱡᱮᱢᱚᱱ ᱰᱤᱡᱮ ᱠᱚ ᱪᱟᱞᱟᱜ ᱠᱟᱱᱟ ᱪᱷᱟᱯᱚᱞ ᱰᱮᱱᱥᱠᱚ ᱪᱷᱟᱹᱯᱤᱛᱤ ᱫᱮᱱᱥ ᱠᱚ ᱚᱱᱟ ᱠᱚᱠᱚ ᱠᱩᱥᱤᱭᱟᱜ ᱠᱟᱱᱟ ᱠᱤᱱᱛᱩ ᱟᱵᱚ ᱥᱟᱱᱛᱟᱲ ᱥᱚᱢᱟᱡᱽ ᱨᱮᱱᱟᱜ ᱫᱚ ᱡᱟᱦᱟᱸ ᱠᱟᱱᱟ ᱚᱱᱟᱜᱮ ᱠᱚᱨᱟᱣ ᱫᱚᱨᱠᱟᱨᱟ ᱱᱟᱦᱟᱜ ᱡᱩᱜᱽᱨᱮᱱ ᱦᱚᱲᱫᱚ ᱛᱩᱫᱟᱜ ᱴᱟᱢᱟᱠ ᱵᱟᱹᱜᱤ ᱠᱟᱛᱮᱫ ᱢᱟᱹᱭᱤᱠ ᱵᱚᱠᱥ ᱨᱮᱠᱚ ᱮᱱᱮᱡ ᱠᱟᱱᱟᱠᱚ ᱵᱟᱦᱟ ᱥᱚᱦᱚᱨᱟᱭ ᱨᱮᱦᱚᱸ ᱢᱟᱹᱭᱤᱠ ᱵᱚᱠᱥᱠᱚ ᱵᱟᱡᱟᱣᱫᱟ ᱠᱤᱱᱛᱩ ᱟᱵᱚ ᱥᱟᱱᱛᱟᱲ ᱥᱚᱢᱟᱡᱽ ᱨᱮᱱᱟᱜ ᱫᱚ ᱚᱱᱟ ᱠᱚᱫᱚ ᱵᱟᱝ ᱠᱟᱱᱟ ᱢᱟᱱᱮ ᱥᱟᱱᱛᱟᱲ ᱥᱚᱢᱟᱡᱽ ᱡᱩᱫᱤ ᱱᱟᱭ ᱱᱟᱯᱟᱭᱛᱮ ᱫᱚᱦᱚ ᱞᱟᱹᱜᱤᱫ ᱵᱚᱱ ᱥᱮᱬᱟᱭ ᱫᱚᱦᱚᱭᱟ ᱮᱱᱠᱷᱟᱱ ᱫᱚ ᱟᱵᱚ ᱥᱟᱱᱛᱟᱲ ᱥᱚᱢᱟᱡᱽ ᱨᱮᱱᱟᱜ ᱡᱟᱦᱟᱸ ᱠᱟᱱᱟ ᱵᱟᱦᱟ ᱥᱚᱦᱚᱨᱟᱭ ᱫᱚᱝ ᱞᱟᱜᱽᱲᱮ ᱚᱱᱟᱠᱚ ᱮᱱᱮᱡ ᱥᱮᱨᱮᱧᱵᱚᱱ ᱥᱮᱨᱮᱧᱟ ᱛᱚᱵᱮᱠᱷᱟᱱ ᱟᱵᱚ ᱥᱟᱱᱛᱟᱲ ᱥᱚᱢᱟᱡᱽ ᱨᱮᱱᱟᱜ ᱟᱹᱨᱤ ᱪᱟᱹᱞᱤ ᱟᱹᱨᱤ ᱪᱟᱹᱞᱤ ᱵᱷᱟᱹᱜᱤᱛᱮ ᱛᱟᱦᱮᱸ ᱵᱷᱟᱹᱜᱤ ᱛᱟᱦᱮᱱᱟ ᱚᱱᱟ ᱠᱚᱫᱚ ᱡᱮᱢᱚᱱ ᱫᱚᱝ ᱞᱟᱜᱽᱲᱮ ᱵᱟᱦᱟ ᱚᱱᱟᱠᱚ ᱟᱵᱚᱣᱟᱜ ᱯᱚᱨᱚᱵᱽ ᱫᱚ ᱚᱱᱟᱠᱚ ᱠᱟᱱᱟ ᱡᱮᱢᱚᱱ ᱥᱚᱨᱚᱥᱚᱛᱤ ᱫᱩᱨᱜᱟᱹ ᱯᱩᱡᱟᱹ ᱚᱱᱟ ᱠᱚᱦᱚᱸ ᱠᱚ ᱢᱟᱱᱟᱭᱮᱫ ᱜᱮᱭᱟ ᱛᱚ ᱚᱱᱟ ᱠᱚᱫᱚ ᱵᱟᱝ ᱠᱟᱱᱟ ᱟᱵᱚᱣᱟᱜ ᱫᱚ ᱠᱟᱱᱟ ᱵᱟᱦᱟ ᱥᱚᱦᱚᱨᱟᱭ ᱫᱚᱝ ᱞᱟᱜᱽᱲᱮ ᱚᱱᱟᱠᱚ ᱮᱱᱮᱡ ᱥᱮᱨᱮᱧ ᱵᱚᱱ ᱠᱩᱥᱤᱜᱼᱟ ᱟᱨ ᱚᱱᱟᱠᱚ ᱜᱮ ᱟᱵᱚᱫᱚ ᱮᱱᱮᱡᱽ ᱥᱮᱨᱮᱧ ᱫᱚᱨᱠᱟᱨ ᱵᱚᱱᱟ ᱪᱮᱫᱟᱜ ᱥᱮ ᱟᱵᱚ ᱥᱟᱱᱛᱟᱞ ᱥᱚᱢᱟᱡᱽ ᱨᱮᱱᱟᱜ ᱵᱟᱹᱭ ᱵᱟᱹᱭᱛᱮ ᱟᱫᱚᱜ ᱠᱟᱱᱟ ᱵᱟᱯᱞᱟ ᱵᱤᱦᱟᱹ ᱨᱮᱦᱚᱸ ᱰᱤᱡᱮ ᱵᱚᱠᱥᱠᱚ ᱵᱟᱡᱟᱭᱮᱫᱟ ᱟᱨ ᱟᱵᱚ ᱥᱟᱱᱛᱟᱲ ᱥᱚᱢᱟᱡᱽ ᱨᱮᱱᱟᱜᱫᱚ ᱠᱟᱱᱟ ᱛᱩᱱᱫᱟᱜ ᱴᱟᱢᱟᱠᱛᱮ ᱠᱚ ᱵᱟᱡᱟᱭᱟ ᱟᱵᱚ ᱥᱟᱱᱛᱟᱲ ᱥᱚᱢᱟᱡᱽ ᱱᱟᱭ ᱱᱟᱯᱟᱭ ᱫᱚᱦᱚ ᱞᱟᱜᱤᱫᱛᱮ ᱫᱚ ᱥᱟᱱᱛᱟᱲ ᱥᱚᱢᱟᱡᱽ ᱨᱮᱱᱟᱜ ᱡᱟᱦᱟᱸ ᱠᱟᱱᱟ ᱵᱟᱦᱟ ᱥᱚᱦᱨᱟᱭ ᱫᱚᱝ ᱞᱟᱜᱽᱲᱮ ᱵᱚᱠᱥᱚ ᱢᱟᱹᱭᱤᱠᱛᱮ ᱫᱚ ᱵᱟᱝ ᱛᱩᱱᱫᱟᱜ ᱴᱟᱢᱟᱠᱛᱮ ᱵᱚᱱ ᱱᱟᱭ ᱱᱟᱯᱟᱭᱛᱮ ᱵᱚᱱ ᱟᱵᱚ ᱥᱟᱱᱛᱟᱞ ᱥᱚᱢᱟᱡᱽᱵᱚᱱ ᱫᱚᱦᱚᱭᱟ